ᱜᱮᱥ ᱫᱚ ᱟᱥᱮᱱ ᱵᱟᱲᱟᱭ ᱢᱩᱥᱠᱤᱞ ᱜᱮᱭᱟ ᱦᱟᱢᱟᱞ ᱜᱮ ᱟᱹᱭᱠᱟᱹᱣᱚᱜᱼᱟ ᱟᱨ ᱚᱠᱟ ᱫᱟᱠᱟ ᱵᱚᱱ ᱤᱥᱤᱱᱟ ᱚᱱᱟᱦᱚᱸ ᱥᱚ ᱜᱮᱭᱟ ᱟᱨ ᱜᱮᱥ ᱦᱟᱛᱟᱣ ᱞᱟᱹᱜᱤᱫᱼᱛᱮ ᱯᱟᱭᱥᱟ ᱦᱚᱸ ᱞᱟᱜᱟᱣ ᱟᱵᱚᱱᱟ ᱛᱚ ᱟᱨ ᱚᱱᱟ ᱜᱮᱥ ᱞᱤᱠ ᱞᱮᱱᱠᱷᱟᱱ ᱮᱠᱥᱤᱰᱮᱱ ᱠᱚ ᱦᱩᱭ ᱫᱟᱲᱮᱭᱟᱜᱼᱟ ᱚᱲᱟᱜ ᱨᱮ ᱥᱮᱸᱜᱮᱞ ᱡᱩᱞ ᱫᱟᱲᱮᱭᱟᱜᱼᱟ ᱚᱱᱟᱛᱮ ᱟᱭᱢᱟ ᱯᱨᱟᱱ ᱦᱟᱱᱤ ᱦᱚᱸ ᱦᱩᱭᱩᱜᱼᱟ